ᱴᱤᱠᱮᱴ ᱵᱩᱠᱤᱝ ᱭᱟ ᱦᱳᱴᱮᱞ ᱵᱩᱠᱤᱝ ᱚᱱᱠᱟᱱᱟᱜ ᱦᱟᱦᱟᱱ ᱦᱟᱜ ᱦᱟᱱᱟ ᱱᱩᱱᱟᱹᱨ ᱱᱚᱝᱠᱟᱱᱟᱜ ᱡᱟᱦᱟᱸ ᱨᱮ ᱴᱳᱠᱮᱱ ᱵᱟᱝᱠᱷᱟᱱ ᱡᱟᱦᱟᱱᱟᱜ ᱜᱮ ᱚᱱᱠᱟᱱ ᱛᱟᱦᱮᱱ ᱵᱟᱠᱷᱟᱨᱟᱛᱮ ᱴᱷᱟᱶ ᱡᱩᱫᱤᱢ ᱵᱩᱠᱤᱝ ᱠᱷᱟᱱ ᱫᱚ ᱱᱮᱴ ᱤᱱᱴᱟᱨᱱᱮᱴ ᱭᱟᱛᱚ ᱠᱚᱞ ᱛᱮᱜᱮ ᱱᱤᱛᱳᱜ ᱫᱚ ᱵᱩᱠᱤᱝ ᱜᱟᱱᱚᱜᱼᱟ ᱱᱤᱛᱳᱜ ᱛᱟᱹᱠᱱᱤᱠᱤ ᱚᱱᱠᱟᱱ ᱦᱮᱡ ᱟᱠᱟᱱᱟ ᱚᱲᱟᱜ ᱨᱮ ᱛᱟᱦᱮᱸ ᱛᱟᱦᱮᱸ ᱛᱮᱜᱮ ᱴᱤᱠᱮᱴ ᱨᱮᱹᱞ ᱴᱤᱠᱮᱴ ᱭᱟ ᱵᱟᱥ ᱴᱤᱠᱮᱴ ᱭᱟ ᱚᱱᱠᱟᱱᱟᱜ ᱡᱟᱦᱟᱱᱟᱜ ᱚᱲᱟᱜ ᱦᱳᱴᱮᱞ ᱦᱳᱴᱮᱞ ᱚᱱᱠᱟᱱᱟᱜ ᱠᱚᱢ ᱵᱩᱠᱤᱝ ᱫᱟᱲᱮᱭᱟᱜᱼᱟ ᱟᱨ ᱵᱩᱠᱤᱝ ᱠᱟᱛᱮᱫ ᱦᱚᱸ ᱱᱤᱛᱳᱜ ᱱᱚᱝᱠᱟᱱᱟᱜ ᱡᱟᱦᱟᱱᱟᱜ ᱵᱩᱠᱤᱝ ᱠᱟᱛᱮᱫ ᱜᱟᱹᱲᱤ ᱭᱟ ᱡᱟᱦᱟᱱᱟᱜ ᱦᱤᱡᱩᱜ ᱥᱮᱱᱚᱜ ᱚᱱᱠᱟᱱᱟᱜ ᱯᱷᱳᱱᱛᱮᱜᱮ ᱜᱟᱱᱚᱜ ᱠᱟᱱᱟᱭᱟ ᱤᱱᱨᱟᱴᱱᱮᱴ ᱱᱮᱴ ᱛᱟᱹᱠᱱᱤᱠᱤ ᱱᱤᱛᱳᱜ ᱩᱱᱟᱹᱜ ᱯᱷᱟᱥᱴ ᱟᱠᱟᱱᱟ ᱡᱟᱦᱟᱱᱟᱜ ᱜᱮᱢ ᱵᱩᱠᱤᱝ ᱫᱟᱲᱮᱭᱟᱜᱼᱟ ᱦᱳᱴᱮᱞ ᱵᱩᱠᱤᱝ ᱭᱟ ᱴᱤᱠᱚᱴ ᱵᱩᱠᱤᱝ ᱠᱚ ᱭᱟᱫᱚ ᱜᱟᱹᱰᱤ ᱵᱩᱠᱤᱝ ᱠᱚ ᱡᱟᱦᱟᱱᱟᱜ ᱜᱮ ᱚᱱᱠᱟ ᱦᱟᱱᱛᱮ ᱱᱟᱛᱮ ᱦᱤᱡᱩᱜ ᱥᱮᱱᱚᱜ ᱵᱟᱠᱷᱟᱨᱟᱛᱮ ᱡᱩᱫᱤ ᱟᱢ ᱡᱟᱦᱟᱱᱟᱜ ᱛᱟᱦᱮᱱ ᱵᱟᱠᱷᱟᱨᱟ ᱭᱟ ᱡᱟᱦᱟᱸ ᱫᱮᱥ ᱵᱤᱫᱮᱥᱮᱢ ᱪᱟᱞᱟᱣᱮᱱᱟ ᱚᱲᱟᱜ ᱠᱷᱚᱱᱜᱮ ᱜᱟᱹᱰᱤ ᱠᱚ ᱡᱚᱢᱟᱜᱼᱧᱩᱣᱟᱜ ᱠᱚᱢ ᱵᱩᱠᱤᱝ ᱫᱟᱲᱮᱭᱟᱜᱼᱟ ᱭᱟ ᱦᱳᱴᱮᱞ ᱠᱚᱢ ᱵᱩᱠᱤᱝ ᱫᱟᱲᱮᱭᱟᱜᱼᱟ ᱱᱚᱣᱟ ᱠᱚ ᱦᱳᱴᱮᱞ ᱵᱩᱠᱤᱝ ᱵᱟᱠᱷᱟᱨᱟᱛᱮ ᱢᱟᱲᱟᱝ ᱨᱮ ᱱᱮᱴ ᱨᱮ ᱛᱟᱹᱠᱱᱤᱠᱤ ᱤᱱᱟᱹᱜ ᱢᱮᱱᱟᱜᱼᱟ ᱡᱮ ᱡᱟᱦᱟᱱᱟᱜ ᱜᱮᱢ ᱵᱩᱠᱤᱝᱟ ᱚᱱᱟ ᱵᱩᱠᱤᱝ ᱵᱟᱠᱷᱟᱨᱟᱛᱮ ᱯᱩᱭᱥᱟᱹᱠᱚ ᱥᱚᱸᱜᱮᱛᱮ ᱜᱟᱱᱚᱜ ᱠᱟᱱᱟ ᱱᱮᱴ ᱯᱞᱟᱴᱯᱷᱚᱨᱚᱢ ᱡᱚᱛᱚ ᱡᱟᱦᱟᱱᱟᱜ ᱩᱰᱟᱹᱱ ᱜᱟᱹᱲᱤ ᱡᱟᱦᱟᱱᱟᱜ ᱚᱱᱠᱟᱱᱟᱜ ᱜᱮ ᱦᱳᱴᱮᱞ ᱯᱚᱴᱮᱞ ᱠᱚ ᱴᱤᱠᱮᱴ ᱵᱩᱠᱤᱝ ᱜᱟᱹᱰᱤ ᱠᱚ ᱦᱟᱱᱟ ᱱᱟᱣᱟ ᱥᱚᱸᱜᱮᱢ ᱵᱩᱠᱤᱝ ᱫᱟᱲᱮᱭᱟᱜᱼᱟ ᱚᱱᱟᱛᱮ ᱱᱮᱴ ᱵᱩᱠᱤᱝ ᱫᱚ ᱟᱹᱰᱤ ᱦᱚᱲ ᱠᱚᱭ ᱟᱥᱟᱱ ᱟᱠᱟᱫ ᱠᱚᱣᱟ